ᱡᱚᱦᱟᱨᱜᱮ ᱤᱧᱟᱹᱜ ᱧᱩᱛᱩᱢ ᱫᱚ ᱠᱚᱢᱚᱞᱟ ᱦᱮᱢᱵᱨᱚᱢ ᱤᱧᱫᱚ ᱢᱤᱫᱴᱟᱱ ᱵᱟᱝᱞᱟ ᱢᱤᱰᱤᱭᱟᱢ ᱨᱤᱱᱤᱡ ᱯᱟᱹᱴᱷᱩᱣᱟᱹ ᱛᱳ ᱠᱚᱞᱮᱡᱽ ᱵᱟᱨᱮ ᱛᱮᱫᱚ ᱤᱧᱫᱚ ᱵᱟᱹᱧ ᱵᱟᱰᱟᱭᱟ ᱪᱮᱫᱟᱜ ᱥᱮ ᱤᱧᱫᱚ ᱱᱤᱭᱟᱹᱵᱟᱨ ᱜᱮ ᱮᱭᱤᱪ ᱮᱥ ᱤᱧ ᱮᱢ ᱟᱠᱟᱫᱟ ᱟᱨ ᱵᱟᱰᱟᱭᱟᱧ ᱦᱚᱭᱛᱳ ᱟᱨ ᱠᱚᱫᱤᱱ ᱯᱚᱨ ᱠᱷᱟᱱᱜᱮ ᱦᱟᱸᱜ ᱨᱮᱡᱟᱞᱴ ᱩᱰᱩᱠ ᱞᱮᱱᱠᱷᱟᱱᱜᱮ ᱠᱚᱞᱮᱡᱽ ᱞᱟᱭᱤᱯᱷ ᱤᱧ ᱞᱮᱵᱮᱫᱟ ᱚᱸᱰᱮ ᱦᱟᱸᱜ ᱦᱚᱭᱛᱳ ᱚᱱᱟ ᱱᱤᱭᱮ ᱛᱮᱫᱚᱧ ᱵᱟᱰᱟᱭ ᱜᱮᱭᱟ ᱛᱳ ᱤᱧᱫᱚ ᱢᱤᱫᱴᱮᱱ ᱵᱟᱝᱞᱟ ᱢᱤᱰᱤᱭᱟᱢ ᱨᱤᱧ ᱯᱟᱲᱦᱟᱜ ᱠᱟᱱ ᱛᱟᱦᱮᱱᱟ ᱛᱳ ᱚᱸᱰᱮ ᱦᱩᱞ ᱢᱟᱦᱟᱨᱮ ᱟᱹᱰᱤ ᱡᱟᱠ ᱡᱚᱢᱚᱠ ᱜᱮᱞᱮ ᱯᱟᱞᱟᱣᱮᱫ ᱛᱟᱦᱮᱱᱟ ᱟᱹᱰᱤ ᱟᱭᱢᱟ ᱥᱟᱱᱛᱟᱲᱤ ᱯᱟᱹᱴᱷᱩᱣᱟᱹ ᱠᱚᱜᱮ ᱟᱞᱮ ᱢᱤᱫ ᱡᱳᱴ ᱠᱟᱛᱮᱫ ᱥᱤᱫᱩᱼᱠᱟᱹᱱᱩ ᱟᱜ ᱢᱩᱨᱛᱤ ᱠᱚ ᱟᱹᱰᱤ ᱮᱱᱦᱤᱞᱳᱜ ᱫᱚ ᱟᱹᱰᱤᱞᱮ ᱥᱟᱡᱟᱣᱮᱫ ᱛᱟᱦᱮᱱᱟ ᱵᱟᱦᱟ ᱢᱟᱞᱟᱛᱮ ᱟᱨ ᱟᱹᱰᱤᱞᱮ ᱮᱱᱮᱡᱼᱥᱮᱨᱮᱧᱮᱫ ᱛᱟᱦᱮᱱᱟ ᱚᱱᱟ ᱚᱱᱟ ᱚᱱᱩᱥᱴᱷᱟᱱ ᱨᱮ ᱤᱧᱫᱚ ᱢᱤᱫᱴᱟᱱ ᱚᱱᱚᱲᱦᱮᱸ ᱟᱨ ᱢᱤᱫᱴᱟᱱ ᱥᱮᱨᱮᱧ ᱟᱨ ᱟᱭᱢᱟ ᱠᱷᱮᱞ ᱠᱚ ᱛᱟᱦᱮᱸ ᱠᱟᱱᱟ ᱚᱱᱟ ᱠᱚᱨᱮ ᱦᱚᱸᱧ ᱥᱮᱞᱮᱫ ᱞᱮᱱ ᱛᱟᱦᱮᱱ ᱜᱮᱭᱟ ᱟᱨ ᱠᱷᱮᱞ ᱨᱮᱫᱚ ᱵᱟᱹᱧ ᱯᱷᱟᱥ ᱫᱟᱲᱮᱣ ᱟᱠᱟᱫᱟ ᱡᱚᱛᱚ ᱨᱮᱫᱚ ᱡᱚᱛᱚ ᱦᱚᱲᱟᱜ ᱵᱷᱟᱜᱜᱚ ᱵᱟᱭ ᱛᱟᱦᱮᱱ ᱜᱮᱭᱟ ᱥᱮ ᱚᱱᱟᱛᱮ ᱤᱧᱫᱚ ᱵᱟᱹᱧ ᱫᱟᱲᱮ ᱟᱠᱟᱫᱟ ᱠᱷᱮᱞ ᱨᱮᱫᱚ ᱛᱳ ᱟᱨ ᱚᱱᱚᱲᱦᱮᱸ ᱥᱮᱨᱮᱧ ᱚᱱᱟᱠᱤᱱ ᱨᱮᱫᱚ ᱚᱱᱚᱲᱦᱮᱸ ᱨᱮᱫᱚᱧ ᱥᱮᱠᱮᱱᱰ ᱞᱮᱱᱟ ᱟᱨ ᱥᱮᱨᱮᱧ ᱨᱮᱫᱚᱧ ᱯᱷᱟᱥᱴ ᱞᱮᱱᱟ ᱚᱱᱟᱜᱮ ᱚᱱᱟ ᱯᱷᱟᱱᱥᱮᱱ ᱨᱮ ᱤᱧ ᱟᱹᱰᱤ ᱠᱩᱥᱤᱧ ᱵᱩᱡᱷᱟᱹᱣ ᱞᱮᱫᱟ ᱡᱮ ᱵᱟᱝ ᱟᱞᱮ ᱟᱹᱰᱤ ᱨᱟᱹᱥᱠᱟᱹ ᱥᱟᱞᱟᱜ ᱞᱮ ᱟᱛᱟᱝ ᱫᱟᱨᱟᱢ ᱞᱮᱫᱟ ᱚᱱᱟ ᱫᱤᱱ ᱫᱚ ᱤᱧ ᱟᱥᱟᱜ ᱟᱹᱧ ᱚᱱᱟ ᱫᱤᱱ ᱠᱚᱫᱚ ᱦᱤᱲᱤᱧ ᱨᱮᱱᱟᱜ ᱵᱟᱝ ᱠᱟᱱᱟ ᱡᱚᱛᱚ ᱦᱚᱲᱜᱮ ᱡᱮᱢᱚᱱ ᱚᱱᱟ ᱫᱤᱱ ᱠᱚᱫᱚ ᱵᱚᱱ ᱫᱤᱥᱟᱹ ᱫᱚᱦᱚᱭ ᱢᱟ ᱟᱥᱚᱜ ᱟᱹᱧ